ᱤᱧ ᱤᱧᱟᱹᱜ ᱡᱤᱭᱚᱱ ᱨᱮ ᱚᱞᱚᱜ ᱯᱟᱲᱦᱟᱜ ᱤᱧ ᱥᱮᱲᱟ ᱠᱟᱫᱟ ᱟᱨ ᱚᱞᱚᱜ ᱯᱟᱲᱦᱟᱜ ᱞᱟᱹᱜᱤᱫ ᱤᱧ ᱟᱹᱭᱩ ᱮ ᱜᱚᱲᱚ ᱥᱚᱯᱚᱦᱚᱫ ᱮ ᱮᱢ ᱠᱟᱫᱤᱧᱟ ᱤᱧ ᱯᱟᱥᱮᱨᱮ ᱛᱟᱸᱦᱮ ᱠᱟᱱ ᱛᱮ ᱤᱧ ᱱᱩᱱᱟᱹᱜ ᱡᱷᱟᱹᱞ ᱤᱧ ᱯᱟᱲᱦᱟᱣ ᱫᱟᱲᱮ ᱠᱟᱫᱟ